ᱟᱞᱮ ᱟᱛᱳ ᱨᱮᱱ ᱠᱚᱲᱟ ᱠᱚ ᱞᱟᱹᱭ ᱜᱟᱛᱮᱜ ᱞᱮ ᱥᱮ ᱯᱮᱠᱴᱤᱥᱚᱜ ᱞᱮ ᱩᱰᱩᱠᱚᱜ ᱜᱮᱭᱟ ᱢᱟᱴᱷ ᱠᱚᱨᱮ ᱛᱚ ᱜᱟᱛᱮ ᱚᱠᱛᱮ ᱚᱠᱛᱮ ᱢᱤᱫ ᱢᱤᱫ ᱫᱷᱟᱣ ᱪᱮᱫ ᱞᱮᱠᱟ ᱪᱚᱧ ᱵᱷᱮᱸᱸᱫᱟᱹᱲ ᱮᱢᱟᱱ ᱛᱚ ᱜᱩᱴᱷᱤ ᱤᱧᱟᱜ ᱯᱚᱴᱚᱭ ᱮᱱ ᱛᱤᱧᱟᱹ ᱥᱮ ᱢᱟᱪ ᱠᱟᱣ ᱮᱱ ᱛᱤᱧᱟ ᱛᱚ ᱚᱲᱟᱜ ᱪᱟᱞᱟᱣ ᱠᱟᱛᱮ ᱡᱚᱠᱷᱚᱱ ᱚᱲᱟᱜ ᱤᱧ ᱪᱟᱞᱟᱜ ᱠᱟᱱᱟ ᱰᱷᱮᱧᱪᱚᱜ ᱰᱷᱮᱧᱪᱚᱜ ᱤᱧ ᱛᱟᱲᱟᱢ ᱤᱫᱟ ᱟᱫᱚ ᱤᱧ ᱥᱳᱢᱳᱭ ᱜᱚᱲᱚᱢ ᱤᱧ ᱦᱟᱲᱟᱢ ᱤᱧ ᱧᱮᱞ ᱛᱮ ᱞᱟᱸᱫᱟ ᱠᱮᱫᱟ ᱟᱫᱚ ᱞᱟᱸᱫᱟ ᱠᱟᱛᱮ ᱚᱱᱠᱟᱣᱟᱹᱧ ᱠᱟᱱᱟ ᱦᱮᱸᱫᱟᱭᱟ ᱜᱚᱲᱚᱢ ᱛᱮᱦᱮᱧ ᱫᱚ ᱪᱤᱠᱟᱛᱮ ᱚᱱᱠᱟ ᱫᱚᱢ ᱛᱟᱲᱟᱢ ᱮᱫᱟ ᱩᱱᱟᱹᱜ ᱫᱤᱱ ᱫᱚ ᱱᱚᱠᱟ ᱫᱚ ᱵᱟᱢ ᱛᱟᱲᱟᱢᱮᱫ ᱠᱟᱱ ᱛᱟᱦᱮᱱᱚᱜᱼᱟ ᱟᱫᱚ ᱤᱧ ᱥᱳᱢᱳᱭ ᱤᱧ ᱜᱚᱲᱚᱢᱤᱧ ᱢᱮᱛᱟ ᱨᱩᱭᱟᱹᱲ ᱟᱫᱮᱭᱟ ᱮᱭᱟ ᱜᱚᱲᱚᱢ ᱪᱮᱫ ᱤᱧ ᱞᱟᱹᱭ ᱟᱢᱟ ᱦᱚᱞᱟ ᱱᱚᱜ ᱜᱟᱛᱮᱜ ᱞᱮ ᱪᱟᱞᱟᱣ ᱮᱱᱟ ᱜᱟᱛᱮ ᱚᱠᱛᱮ ᱪᱮᱫ ᱞᱮᱠᱟ ᱪᱚᱧ ᱵᱷᱤᱸᱫᱟᱹᱲ ᱮᱢᱟᱱ ᱮᱱᱟ ᱤᱧᱟᱹᱜ ᱜᱩᱱᱴᱷᱤ ᱢᱟ ᱯᱚᱴᱚᱡ ᱮᱱ ᱛᱤᱧᱟᱹ ᱟᱫᱚ ᱢᱟᱥᱮ ᱜᱚᱲᱚᱢ ᱧᱮᱞ ᱛᱤᱧ ᱢᱮ ᱪᱮᱫ ᱤᱧ ᱞᱟᱜᱟᱣ ᱞᱮᱠᱷᱟᱡ ᱢᱚᱡᱚᱜᱚᱜᱼᱟ ᱥᱮ ᱪᱮᱫ ᱤᱧ ᱚᱡᱚᱜ ᱞᱮᱠᱷᱟᱡ ᱢᱚᱪᱤᱧ ᱵᱩᱡᱷᱟᱹᱣᱟ ᱥᱮ ᱢᱚᱡᱚᱜ ᱟᱹᱧ ᱥᱮ ᱢᱚᱪᱤᱧ ᱛᱟᱲᱟᱢ ᱢᱟ ᱛᱷᱚᱲᱟ ᱠᱟᱹᱴᱤᱡ ᱞᱟᱹᱭ ᱧᱚᱜ ᱤᱧ ᱢᱮᱥᱮᱭᱟ ᱟᱫᱚ ᱱᱚᱝᱠᱟ ᱞᱮᱠᱟᱛᱮ ᱜᱚᱲᱚᱢ ᱤᱧ ᱦᱟᱲᱟᱢ ᱤᱧᱟᱹᱜ ᱜᱩᱱᱴᱷᱤᱧ ᱧᱮᱞ ᱠᱮᱫᱟ ᱥᱮ ᱛᱩᱱᱩᱢ ᱠᱮᱫᱟ ᱟᱨᱮ ᱞᱟᱹᱭᱟᱹᱧ ᱠᱟᱱᱟ ᱟᱨ ᱦᱟᱴ ᱡᱚᱲᱟᱢ ᱞᱟᱜᱟᱣ ᱞᱮᱠᱷᱟᱡ ᱜᱤᱛᱚ ᱨᱮᱭᱟᱜ ᱜᱩᱴᱷᱤ ᱦᱟᱹᱥᱩ ᱥᱮ ᱯᱷᱩᱞᱟᱹᱣ ᱥᱮ ᱢᱟᱪ ᱠᱟᱣ ᱠᱚ ᱢᱚᱡᱚᱜ ᱛᱟᱢᱟ ᱟᱫᱚ ᱩᱱᱤ ᱜᱚᱲᱚᱢ ᱤᱧ ᱦᱟᱲᱢᱟᱜ ᱠᱟᱛᱷᱟ ᱟᱸᱡᱚᱢ ᱛᱮᱦᱚᱸ ᱤᱧ ᱦᱚᱸᱧ ᱚᱱᱠᱟ ᱠᱮᱫᱟ ᱥᱟᱹᱨᱤ ᱜᱮ ᱛᱚᱵᱮ ᱦᱟᱴ ᱡᱚᱲᱟᱜ ᱟᱹᱜᱩ ᱠᱟᱜ ᱞᱮᱜᱮ ᱟᱫᱚ ᱤᱧ ᱥᱚᱢᱚᱭ ᱩᱱᱤ ᱜᱚᱲᱚᱢᱤᱧ ᱦᱟᱲᱟᱢᱮ ᱚᱱᱠᱟᱧ ᱠᱟᱱᱟ ᱚᱱᱟ ᱫᱚᱢ ᱨᱤᱫ ᱜᱩᱰᱟᱹᱭᱟ ᱟᱨ ᱛᱷᱚᱲᱟ ᱛᱷᱚᱲᱟᱢ ᱩᱨᱜᱷᱩᱢ ᱪᱩᱞᱦᱟᱹ ᱨᱮ ᱟᱫᱚ ᱩᱱ ᱥᱚᱢᱚᱭ ᱤᱧ ᱦᱚᱸ ᱚᱱᱠᱟᱜᱤᱧ ᱠᱟᱹᱢᱤ ᱠᱮᱫᱟ ᱟᱫᱚᱧ ᱞᱟᱜᱟᱣ ᱠᱮᱫ ᱠᱷᱟᱡ ᱫᱚᱥᱟᱨ ᱦᱤᱞᱟᱹᱜ ᱠᱷᱟᱡ ᱜᱮ ᱢᱚᱪᱤᱧ ᱵᱩᱡᱷᱟᱹᱣ ᱠᱮᱫᱟ ᱟᱫᱚ ᱟᱯᱮ ᱦᱚᱸ ᱱᱚᱣᱟ ᱠᱟᱛᱷᱟ ᱤᱧ ᱞᱟᱹᱭ ᱫᱚᱦᱚᱯᱮ ᱠᱟᱱᱟ ᱡᱟᱦᱟᱸᱭᱟᱜ ᱡᱩᱫᱤ ᱜᱩᱱᱴᱷᱤ ᱦᱟᱹᱥᱩ ᱥᱮ ᱛᱤ ᱦᱟᱹᱥᱩ ᱚᱱᱮ ᱚᱱᱠᱟ ᱢᱟᱪ ᱠᱟᱜ ᱛᱟᱯᱮᱭᱟ ᱜᱤᱨᱟᱹ ᱟᱯᱮ ᱦᱚᱸ ᱦᱟᱴ ᱜᱟᱹᱪᱷᱤ ᱞᱟᱜᱟᱣ ᱡᱚᱲᱟ ᱞᱟᱜᱟᱣ ᱟᱯᱮ ᱟᱨ ᱚᱱᱠᱟᱜᱮ ᱩᱨᱜᱩᱢ ᱠᱟᱛᱮ ᱞᱟᱜᱟᱣ ᱡᱚᱱᱟᱜ ᱯᱮ ᱧᱮᱞ ᱟᱯᱮ ᱵᱟᱨ ᱫᱤᱱ ᱵᱷᱤᱛᱨᱤ ᱨᱮᱜᱮ ᱢᱚᱡᱽ ᱯᱮ ᱟᱹᱭᱠᱟᱹᱜᱼᱟ ᱥᱮ ᱢᱚᱡᱽ ᱯᱮ ᱛᱟᱲᱟᱢ ᱫᱟᱲᱮᱭᱟᱜᱼᱟ